ᱦᱮᱸ ᱦᱮᱞᱳ ᱡᱚᱦᱟᱨ ᱡᱚᱦᱟᱨ ᱡᱚᱦᱟᱨ ᱚᱠᱟ ᱠᱷᱚᱱ ᱦᱟᱸᱜ ᱵᱤᱱ ᱢᱮᱱᱮᱫᱼᱟ ᱟᱪᱪᱷᱟ ᱟᱪᱪᱷᱟ ᱟᱹᱵᱤᱱ ᱦᱟᱸᱜ ᱰᱟᱠᱛᱟᱨ ᱵᱟᱹᱵᱩ ᱛᱚᱵᱮ

ᱠᱟᱹᱢᱤ ᱦᱚᱨᱟ ᱠᱚᱣᱟ ᱜᱚᱡ ᱜᱩᱨᱩ ᱞᱮᱱᱠᱷᱟᱱ ᱫᱚᱞᱮ ᱧᱮᱞ ᱵᱤᱱ ᱡᱩᱫᱤ ᱢᱮᱰᱤᱠᱮᱞ ᱞᱮᱨᱮ ᱟᱞᱮᱢᱟ ᱟᱹᱫᱤᱵᱟᱹᱥᱤ ᱦᱚᱲ ᱠᱚᱢᱟ ᱯᱮᱨᱟᱭ ᱡᱟᱹᱥᱛᱤ ᱚᱱᱠᱟ ᱢᱮᱰᱤᱠᱮᱞ ᱥᱮᱫ ᱪᱟᱞᱟᱜ ᱦᱚᱸ ᱵᱟᱞᱮ ᱵᱷᱚᱨᱥᱟ ᱜᱚᱫᱟ ᱨᱟᱱ ᱫᱳᱠᱟᱱ ᱢᱮᱱᱟᱜᱛᱮ ᱟᱨᱚ ᱜᱚᱡ ᱵᱚᱸᱜᱟ ᱵᱳᱨᱳ ᱞᱮᱱᱠᱷᱟᱱ ᱫᱚᱞᱮ ᱥᱤᱫᱷᱟᱹ ᱟᱞᱮ ᱫᱚ ᱨᱟᱯᱟᱜ ᱟᱨ ᱛᱚᱯᱟ ᱜᱮ ᱯᱚᱨᱮᱛᱮ ᱛᱟᱨᱯᱚᱨᱮ ᱩᱢᱵᱟᱲᱟ ᱦᱮᱡ ᱠᱟᱛᱮᱱ ᱟᱹᱰᱤ ᱨᱚᱠᱚᱢᱟᱜ ᱠᱟᱹᱢᱤ ᱦᱚᱨᱟ ᱦᱚᱸ ᱛᱟᱞᱮ ᱢᱮᱱᱟᱜ ᱟᱠᱟᱜ ᱜᱮᱭᱟ

ᱚᱱᱟ ᱠᱚᱫᱚ ᱤᱭᱟᱹ ᱧᱮᱞ ᱵᱤᱱ ᱡᱟᱦᱟᱸᱭ ᱦᱳᱭ ᱟᱛᱳ ᱫᱤᱥᱚᱢ ᱠᱤᱰᱱᱤ ᱫᱟᱱ ᱚᱱᱟ ᱠᱚᱫᱚ ᱵᱟᱹᱪᱩᱜ ᱟᱹᱱᱤᱡ ᱦᱮᱸ ᱥᱮ ᱟᱨ ᱡᱟᱦᱟᱸ ᱱᱟᱦᱟᱜ ᱢᱮᱰᱤᱠᱮᱞ ᱡᱩᱫᱤ ᱪᱟᱞᱟᱣ ᱮᱱᱟᱭ ᱢᱮᱰᱤᱠᱮᱞ ᱨᱮ ᱜᱚᱡ ᱮᱱᱟᱭ ᱡᱩᱫᱤ ᱮᱠᱥᱤᱰᱮᱱᱴ ᱛᱮ ᱜᱚᱡ ᱮᱱᱟᱭ ᱠᱤ ᱯᱷᱟᱺᱥᱤ ᱛᱮ ᱜᱚᱡ ᱮᱱᱟᱭ ᱠᱤ ᱟᱨ ᱮᱢᱟᱱᱟᱜᱛᱮ ᱜᱚᱡ ᱮᱱᱟᱭ ᱢᱟᱱᱮ ᱦᱟᱜ ᱜᱚᱡᱚᱜ ᱛᱮ ᱦᱩᱭᱱᱟ ᱠᱤ ᱵᱟᱦᱟ ᱫᱟᱨᱮ ᱡᱚᱛᱮᱫᱛᱮ ᱦᱩᱭᱱᱟ ᱚᱱᱟ ᱠᱚ ᱵᱟᱨᱮᱛᱮ ᱟᱞᱮ ᱱᱚᱛᱮ ᱦᱚᱸ ᱢᱮᱱᱟᱜ ᱟᱠᱟᱜ ᱜᱮᱭᱟ ᱚᱱᱟ ᱫᱚ ᱯᱳᱥᱴᱢᱚᱨᱴᱮᱢ ᱦᱩᱭᱩᱜᱼᱟ ᱯᱳᱥᱴᱢᱚᱨᱴᱮᱢ ᱞᱮ ᱢᱮᱛᱟᱜᱼᱟ ᱠᱤ ᱚᱱᱟ ᱢᱟᱭᱟᱢ ᱫᱟᱱ ᱠᱤᱰᱱᱤ ᱮᱢ ᱚᱱᱟᱢᱟ ᱱᱟᱦᱟᱜ ᱟᱹᱞᱤᱧ ᱦᱚᱸ ᱵᱟᱹᱞᱤᱧ ᱵᱟᱲᱟᱭ ᱜᱚᱫ ᱠᱟᱜᱼᱟ ᱵᱟᱲᱟᱭᱟᱞᱤᱧ ᱯᱳᱥᱴᱢᱚᱨᱴᱮᱢ ᱦᱩᱭᱩᱜᱼᱟ ᱚᱱᱟ ᱵᱟᱨᱮᱛᱮ

ᱚᱱᱠᱟ ᱫᱚ ᱦᱟᱜ ᱵᱟᱹᱪᱩᱜ ᱟᱹᱱᱤᱡ ᱱᱚᱛᱮ ᱟᱞᱮ ᱟᱛᱳ ᱫᱤᱥᱚᱢ ᱨᱮᱫᱚ ᱵᱟᱹᱪᱩᱜ ᱟᱹᱱᱤᱡ ᱛᱚ ᱢᱮᱰᱤᱠᱮᱞ ᱥᱮᱬᱟ ᱞᱮᱱᱠᱷᱟᱱ ᱚᱱᱟ ᱫᱚ ᱦᱳᱭᱛᱚ ᱦᱩᱭᱩᱜ ᱠᱟᱱ ᱜᱮᱪᱚ ᱱᱟᱦᱟᱜ ᱫᱟᱱ ᱟᱠᱟᱛᱮᱢᱟ ᱟᱹᱞᱤᱧᱢᱟ ᱵᱟᱹᱞᱤᱧ ᱵᱟᱲᱟᱭ ᱠᱟᱱᱟ ᱚᱸᱰᱮᱢᱟ ᱰᱚᱠᱴᱚᱨ ᱠᱚ ᱛᱟᱦᱮᱱᱟ ᱵᱟᱠᱚ ᱵᱚᱞᱚ ᱦᱚᱪᱚᱣᱟᱜᱼᱟ ᱦᱚᱲᱢᱟ ᱟᱨ ᱩᱱᱠᱩ ᱜᱮᱠᱚ ᱯᱳᱥᱴᱢᱳᱨᱴᱮᱢᱟ ᱚᱱᱟ ᱵᱷᱤᱛᱨᱤ ᱪᱮᱫ ᱠᱚ ᱚᱰᱳᱠᱟ ᱪᱮᱫ ᱠᱚ ᱪᱮᱫ ᱠᱚ ᱫᱟᱱᱟ ᱩᱱᱟᱹᱜ ᱫᱷᱟᱹᱵᱤᱡ ᱫᱚ ᱱᱟᱦᱟᱜ ᱵᱟᱵᱚᱱ ᱵᱟᱲᱟᱭ ᱜᱚᱫ ᱠᱟᱜᱼᱟ

ᱛᱚ ᱚᱱᱛᱮ ᱟᱯᱮ ᱫᱤᱥᱚᱢ ᱥᱮᱫ ᱢᱤᱫᱴᱟᱝ ᱢᱟᱹᱱᱢᱤ ᱡᱩᱫᱤ ᱜᱚᱡ ᱵᱚᱸᱜᱟ ᱵᱳᱨᱳ ᱞᱮᱱᱠᱷᱟᱱ ᱦᱟᱜᱼᱮ ᱦᱚᱸ ᱡᱚᱦᱟᱨ ᱡᱚᱦᱟᱨ ᱡᱚᱦᱟᱨ ᱢᱟ ᱢᱟ ᱛᱚᱵᱮ ᱡᱚᱦᱟᱨ ᱦᱚᱸ ᱡᱚᱦᱟᱨ ᱜᱮ